ᱤᱧ ᱞᱟᱠᱪᱟᱨ ᱞᱟᱹᱜᱤᱫ ᱴᱷᱟᱹᱣᱠᱟᱹ ᱠᱤᱪᱷᱩ ᱵᱤᱨᱤᱫᱽ ᱠᱟᱹᱨᱩ ᱵᱤᱨᱤᱫᱽ ᱞᱩᱜᱽᱲᱤᱜ ᱨᱮᱭᱟᱜ ᱡᱚᱜᱟᱲ ᱥᱟᱢᱟᱱ ᱠᱚᱫᱚ ᱦᱩᱭᱩᱜ ᱠᱟᱱᱟ ᱞᱩᱢᱟ ᱝ ᱡᱟᱦᱟᱸ ᱛᱮᱫᱚ ᱥᱩᱛᱟᱹᱢ ᱦᱩᱭᱩᱜᱼᱟ ᱟᱨ ᱚᱱᱟ ᱥᱩᱛᱟᱹᱢ ᱠᱟᱱ ᱛᱮᱠᱚ ᱜᱟᱜ ᱠᱟᱛᱮ ᱞᱩᱜᱽᱲᱤᱜ ᱠᱚᱠᱚ ᱵᱮᱱᱟᱣᱟ ᱱᱟᱱᱟ ᱦᱩᱱᱟᱹᱨ ᱟᱨ ᱥᱤᱞᱟᱭ ᱢᱤᱥᱤᱱ ᱥᱤᱞᱟᱭ ᱢᱤᱥᱤᱱ ᱛᱮ ᱞᱩᱜᱽᱲᱤᱜ ᱠᱚᱵᱚᱱ ᱥᱤᱞᱟᱭ ᱫᱟᱲᱮᱭᱟᱜᱼᱟ ᱱᱟᱱᱟ ᱦᱩᱱᱟᱹᱨ ᱜᱮᱫ ᱠᱟᱛᱮ ᱵᱚᱱ ᱰᱤᱡᱟᱭᱤᱱ ᱰᱤᱡᱟᱭᱤᱱ ᱵᱚᱱ ᱦᱚᱨᱚᱜ ᱫᱟᱲᱮᱭᱟᱜᱼᱟ ᱱᱚᱣᱟ ᱠᱚ ᱪᱷᱤᱴ ᱨᱮᱱᱟᱜ ᱠᱚ ᱥᱤᱞᱟᱹᱭ ᱠᱚ ᱦᱩᱭᱩᱜᱼᱟ ᱚᱱᱟ ᱠᱚᱜᱮ ᱦᱩᱭᱩᱜ ᱠᱟᱱᱟ ᱞᱩᱵ ᱥᱟᱢᱟᱱ ᱠᱚᱫᱚ